ᱱᱚᱣᱟ ᱫᱤᱥᱚᱢ ᱨᱮ ᱟᱭᱢᱟ ᱨᱚᱠᱚᱢ ᱥᱚᱢᱚᱥᱥᱟ ᱦᱟᱱᱟ ᱱᱚᱣᱟ ᱪᱮᱫ ᱠᱚᱪᱚᱝ ᱯᱟᱨᱴᱤ ᱨᱮᱱ ᱦᱚᱲ ᱟᱭᱢᱟ ᱨᱚᱠᱚᱢ ᱦᱚᱲ ᱚᱠᱚᱭ ᱟᱡ ᱞᱮᱠᱟ ᱚᱠᱚᱭ ᱫᱚ ᱦᱟᱹᱱᱤ ᱞᱮᱠᱟ ᱟᱭᱢᱟ ᱞᱮᱠᱟ ᱟᱭᱢᱟ ᱠᱚ ᱪᱟᱞᱟᱣᱫᱟ ᱱᱤᱭᱟᱹ ᱫᱤᱥᱚᱢ ᱱᱚᱜᱼᱚᱭ ᱩᱱᱟᱹᱜ ᱯᱟᱲᱦᱟᱣ ᱠᱩᱲᱤᱼᱠᱚᱲᱟ ᱠᱚ ᱪᱟᱹᱠᱨᱤ ᱵᱟᱹᱠᱨᱤ ᱵᱟᱝ ᱠᱷᱟᱹᱛᱤᱨᱛᱮ ᱟᱹᱰᱤ ᱜᱚᱴᱟᱝ ᱚᱥᱩᱵᱤᱫᱷᱟᱨᱮ ᱢᱮᱱᱟᱜ ᱠᱚᱣᱟ ᱛᱤᱱᱟᱹᱜ ᱰᱷᱮᱨ ᱰᱷᱮᱨ ᱯᱟᱲᱦᱟᱜ ᱠᱟᱛᱮᱫ ᱨᱮᱦᱚᱸ ᱱᱤᱛ ᱫᱷᱟᱹᱵᱤᱡ ᱦᱚᱸ ᱢᱤᱫᱴᱮᱡ ᱪᱟᱹᱠᱨᱤ ᱦᱚᱸ ᱵᱟᱠᱚ ᱧᱟᱢᱫᱟ ᱱᱚᱣᱟ ᱠᱚᱫᱚ ᱯᱟᱨᱴᱤ ᱨᱮᱱ ᱦᱚᱲ ᱠᱚᱫᱚ ᱟᱭᱢᱟ ᱨᱚᱠᱚᱢ ᱥᱚᱢᱚᱥᱥᱟ ᱠᱚ ᱮᱱᱛᱮᱫ ᱠᱚ ᱦᱩᱭ ᱦᱚᱪᱚᱭᱮᱫᱟ ᱡᱩᱫᱤ ᱯᱟᱨᱴᱤ ᱛᱷᱚᱲᱟ ᱠᱚ ᱧᱮᱞ ᱵᱟᱲᱟ ᱞᱮᱠᱷᱟᱡ ᱛᱟᱦᱚᱞᱮ ᱫᱚ ᱯᱟᱲᱦᱟᱜ ᱜᱤᱫᱽᱨᱟᱹ ᱠᱚ ᱪᱟᱹᱠᱨᱤ ᱠᱚᱠᱚ ᱧᱟᱢ ᱠᱮᱭᱟ ᱟᱨ ᱥᱮᱠᱚ ᱢᱚᱡᱽ ᱛᱮᱠᱚ ᱟᱹᱥᱩᱞᱚᱜ ᱨᱮᱭᱟᱜ ᱠᱚ ᱠᱟᱹᱢᱤ ᱠᱮᱭᱟ